ᱢᱤᱫ ᱫᱷᱟᱣᱤᱧ ᱪᱟᱞᱟᱣ ᱫᱩᱧ ᱪᱟᱞᱟᱣ ᱞᱮᱱᱟ ᱮᱠᱷᱚᱱᱳ ᱚᱱᱟ ᱫᱩᱧ ᱩᱭᱦᱟᱹᱨ ᱜᱮᱭᱟ ᱦᱟᱱᱮ ᱥᱟᱸᱜᱷᱟᱨ ᱡᱟᱦᱟᱸᱨᱤᱧ ᱪᱟᱞᱟᱣ ᱞᱮᱱᱫᱚ ᱢᱟᱱᱮ ᱴᱨᱮᱱᱛᱮ ᱪᱟᱞᱟᱜ ᱦᱩᱭᱩᱜᱼᱟ ᱟᱨᱠᱤ ᱵᱟᱥᱛᱮ ᱵᱟᱥ ᱠᱷᱚᱱᱟᱜ ᱪᱟᱞᱟᱣ ᱠᱟᱛᱮ ᱴᱨᱮᱱ ᱛᱟᱨᱯᱚᱨᱮ ᱟᱨᱚ ᱚᱱᱟ ᱡᱟᱭᱜᱟ ᱪᱟᱞᱟᱣ ᱠᱟᱛᱮ ᱟᱨᱚ ᱵᱟᱥ ᱚᱱᱟ ᱴᱨᱮᱱ ᱠᱷᱚᱱᱟᱜ ᱟᱬᱜᱚ ᱠᱟᱛᱮ ᱟᱨᱚ ᱵᱟᱥᱛᱮ ᱪᱟᱞᱟᱜ ᱦᱩᱭᱩᱜᱼᱟ ᱟᱪᱪᱷᱟ ᱴᱨᱮᱱ ᱨᱮ ᱱᱚᱝᱠᱟ ᱢᱟᱱᱮ ᱚᱥᱩᱵᱤᱫᱷᱟᱧ ᱵᱩᱡᱷᱟᱹᱣ ᱠᱮᱫᱟ ᱢᱟᱱᱮ ᱮᱢᱚᱱ ᱥᱟᱺᱜᱤᱧ ᱪᱟᱞᱟᱣ ᱦᱩᱭᱱᱟ ᱱᱚᱝᱠᱟ ᱚᱥᱩᱵᱤᱫᱟᱧ ᱵᱩᱡᱷᱟᱹᱣ ᱠᱮᱫᱟ ᱢᱟᱱᱮ ᱡᱮᱱᱟᱨᱮᱞ ᱛᱮ ᱪᱟᱞᱟᱣ ᱦᱩᱭ ᱠᱟᱱᱟ ᱛᱚ ᱢᱟᱱᱮ ᱡᱮᱱᱟᱨᱮᱞ ᱵᱩᱜᱤ ᱟᱨᱠᱤ ᱡᱮᱱᱟᱨᱮᱞ ᱛᱮ ᱠᱟᱴᱟᱣ ᱦᱩᱭ ᱠᱟᱱᱟ ᱴᱤᱠᱤᱴ ᱛᱚ ᱮᱢᱚᱱ ᱵᱷᱤᱲ ᱚᱱᱟᱴᱟᱜ ᱵᱩᱜᱤ ᱫᱚ ᱡᱮ ᱱᱚᱝᱠᱟ ᱢᱟᱱᱮ ᱫᱩᱲᱩᱵ ᱛᱮᱱᱟᱜ ᱢᱤᱫᱴᱮᱱ ᱡᱟᱭᱜᱟ ᱦᱚᱸ ᱵᱟᱱᱩᱜᱼᱟ ᱛᱤᱢᱜᱩᱱᱟᱢ ᱡᱮ ᱛᱤᱸᱜᱩ ᱦᱚᱸ ᱡᱮᱢ ᱦᱟᱱᱛᱮ ᱱᱟᱛᱮᱢ ᱥᱚᱨᱟ ᱥᱚᱨᱤᱜᱼᱟ ᱚᱱᱟ ᱦᱚᱸ ᱵᱟᱝ ᱛᱚ ᱮᱢᱚᱱ ᱠᱚᱥᱴᱚ ᱩᱯᱚᱨ ᱪᱟᱞᱟᱣ ᱦᱩᱭᱟᱠᱟᱱᱟ ᱡᱮᱢᱚᱱ ᱵᱟᱭᱨᱮ ᱠᱚ ᱵᱩᱡᱷᱟᱹᱣᱟ ᱵᱟᱛᱨᱩᱢ ᱠᱚ ᱵᱩᱡᱷᱟᱹᱣᱟ ᱚᱱᱟᱡᱮᱢ ᱪᱟᱞᱟᱜᱼᱟ ᱚᱱᱟ ᱡᱟᱭᱜᱟ ᱢᱟᱱᱮ ᱵᱟᱛᱨᱩᱢ ᱞᱟᱹᱜᱤᱫ ᱚᱸᱰᱮ ᱦᱚᱸ ᱢᱟᱱᱮ ᱱᱚᱝᱠᱟ ᱵᱷᱤᱲ ᱫᱚ ᱢᱟᱱᱮ ᱦᱚᱲ ᱪᱮᱛᱟᱱ ᱛᱮ ᱯᱨᱟᱭ ᱪᱟᱞᱟᱜ ᱦᱩᱭᱩᱜᱼᱟ ᱱᱚᱝᱠᱟ ᱵᱷᱟᱵ ᱯᱟᱲᱟᱜᱼᱟ ᱱᱚᱝᱠᱟᱱ ᱵᱷᱟᱵ ᱢᱟᱱᱮ ᱮᱢᱚᱱ ᱡᱮᱱᱚ ᱩᱱᱠᱩ ᱮᱲᱟᱣ ᱠᱟᱛᱮ ᱪᱟᱞᱟᱣ ᱦᱩᱭᱩᱜᱼᱟ ᱢᱟᱱᱮ ᱱᱚᱝᱠᱟ ᱵᱷᱤᱲ ᱢᱟᱱᱮ ᱞᱮᱵᱮᱫ ᱦᱩᱭᱩᱜᱼᱟ ᱱᱚᱝᱠᱟ ᱠᱟᱛᱮ ᱪᱟᱞᱟᱜ ᱦᱩᱭᱩᱜᱼᱟ ᱛᱚ ᱩᱱᱠᱩ ᱮᱲᱟᱣ ᱠᱟᱛᱮ ᱪᱟᱞᱟᱜ ᱦᱩᱭᱩᱜᱼᱟ ᱛᱚ ᱡᱟᱭᱦᱳᱠ ᱡᱟᱦᱟᱸᱞᱮᱠᱟ ᱠᱟᱛᱮ ᱜᱮ ᱢᱟᱱᱮ ᱠᱚᱥᱴᱚ ᱫᱚ ᱵᱷᱟᱜᱤ ᱜᱮ ᱚᱝᱠᱟ ᱠᱟᱛᱮ ᱜᱮ ᱪᱟᱞᱟᱣ ᱦᱩᱭᱟᱠᱟᱱᱟ ᱛᱚ ᱚᱱᱟ ᱱᱩᱱᱟᱹᱜ ᱡᱟᱨᱱᱤ ᱫᱚ ᱢᱟᱱᱮ ᱮᱠᱷᱚᱱᱳ ᱩᱭᱦᱟᱹᱨ ᱦᱤᱡᱩᱜ ᱜᱮᱭᱟ ᱟᱨᱠᱤ ᱡᱮᱠᱷᱚᱱᱜᱮ ᱚᱱᱟ ᱥᱟᱸᱜᱷᱟᱨ ᱠᱚᱨᱮᱱᱟᱜ ᱠᱟᱛᱷᱟ ᱦᱤᱡᱩᱜᱼᱟ ᱥᱮ ᱟᱸᱡᱚᱢᱚᱜᱼᱟ ᱚᱱᱮ ᱚᱱᱟ ᱫᱚ ᱚᱱᱟ ᱚᱱᱮ ᱚᱱᱟ ᱠᱚᱥᱴᱚ ᱴᱟᱜ ᱫᱩᱧ ᱩᱭᱦᱟᱹᱨ ᱛᱤᱧᱟᱹ ᱟᱨᱠᱤ